ᱦᱮᱸ ᱦᱮᱞᱳ ᱦᱮᱸ ᱦᱮᱸ ᱵᱮᱞᱰᱩᱝᱨᱤ ᱟᱢ ᱫᱚ ᱚᱠᱚᱭ ᱦᱩᱸ ᱦᱮᱸ ᱤᱧ ᱢᱟᱺᱡᱷᱤ ᱵᱟᱵᱟ ᱠᱟᱱᱟᱞᱤᱧ ᱞᱟᱹᱭ ᱵᱮᱱ ᱪᱮᱫ ᱠᱚ ᱪᱮᱫ ᱠᱚᱢ ᱫᱤᱥᱟᱹ ᱵᱟᱲᱟ ᱟᱹᱜᱩ ᱠᱮᱫᱟ ᱱᱮᱛᱟᱨ ᱫᱚ ᱩᱠᱩᱨ ᱚᱱᱠᱟ ᱠᱚ ᱥᱮᱬᱟᱭᱮᱫᱟ ᱱᱚᱛᱮ ᱫᱚ ᱡᱟᱲᱠᱷᱚᱱᱰ ᱥᱮᱫ ᱫᱚ ᱵᱟᱯᱞᱟ ᱠᱚ ᱞᱟᱦᱟ ᱛᱮᱦᱚᱸ ᱞᱟᱦᱟ ᱛᱮᱫᱚ ᱢᱚᱬᱮ ᱫᱤᱱ ᱫᱷᱚᱨᱮ ᱵᱟᱯᱞᱟ ᱦᱩᱭᱩᱜ ᱠᱟᱱ ᱛᱟᱦᱮᱱᱟ ᱱᱮᱛᱟᱨ ᱫᱚ ᱚᱠᱚᱭᱟᱜ ᱥᱚᱢᱚᱭ ᱵᱟᱹᱱᱩᱜᱼᱟ ᱩᱱᱠᱩ ᱫᱚ ᱢᱤᱫ ᱫᱤᱱ ᱠᱚ ᱪᱟᱞᱟᱜ ᱠᱟᱱᱟ ᱵᱟᱹᱨᱭᱟᱹᱛᱚᱜ ᱩᱱ ᱦᱤᱞᱳᱜ ᱜᱮᱠᱚ ᱨᱩᱣᱟᱹᱲᱚᱜ ᱠᱟᱱᱟ ᱟᱨ ᱵᱟᱯᱞᱟ ᱠᱚᱨᱮ ᱥᱮ ᱥᱚᱨᱦᱟᱭ ᱡᱟᱦᱟᱱᱟᱜ ᱠᱚᱨᱮ ᱡᱟᱦᱟᱱ ᱯᱚᱨᱚᱵᱽ ᱠᱚᱨᱮ ᱡᱷᱟᱲᱠᱷᱚᱱᱰ ᱥᱮᱫ ᱚᱱᱛᱮ ᱫᱚ ᱚᱠᱚᱭ ᱫᱚ ᱛᱩᱢᱫᱟᱜ ᱴᱟᱢᱟᱠ ᱨᱮᱠᱚ ᱨᱟᱹᱥᱠᱟᱹᱜ ᱠᱟᱱ ᱟᱨᱚ ᱡᱷᱟᱲᱠᱷᱚᱱᱰ ᱥᱮᱫ ᱦᱚᱸ ᱱᱚᱛᱮ ᱦᱚᱸ ᱥᱮ ᱚᱠᱚᱭ ᱫᱚ ᱰᱤᱡᱮᱹ ᱨᱮᱠᱚ ᱨᱟᱹᱥᱠᱟᱹᱜ ᱠᱟᱱ ᱥᱮ ᱱᱟᱦᱟᱜ ᱱᱟᱦᱟᱜ ᱡᱩᱜᱽ ᱨᱮᱱ ᱠᱚᱲᱟ ᱠᱚ ᱛᱩᱢᱫᱟᱜ ᱴᱟᱢᱟᱠ ᱨᱩ ᱦᱚᱸᱠᱚ ᱦᱤᱲᱤᱧ ᱵᱟᱲᱟᱣᱟᱠᱟᱫᱟ ᱟᱨ ᱠᱩᱲᱤ ᱠᱚ ᱵᱟᱸᱫᱮ ᱦᱚᱸ ᱵᱟᱠᱚ ᱵᱟᱲᱟᱭ ᱠᱟᱱᱟ ᱥᱟᱹᱲᱤ ᱢᱟᱱᱮ ᱯᱟᱹᱧᱪᱤ ᱵᱟᱸᱫᱮ ᱦᱚᱲᱛᱮ ᱫᱤᱠᱩ ᱛᱮᱠᱚ ᱠᱩᱥᱤᱭᱟᱜ ᱠᱟᱱᱟ ᱟᱨ ᱚᱱᱠᱟ ᱜᱮ ᱪᱟᱞᱟᱜ ᱠᱟᱱᱟ ᱟᱨᱚ ᱟᱨᱦᱚᱸ ᱛᱟᱭᱚᱢᱛᱮ ᱟᱨᱦᱚᱸ ᱪᱮᱫ ᱦᱩᱭᱩᱜᱼᱟ ᱦᱟᱸᱜ

ᱦᱮᱸ ᱟᱪᱪᱷᱟ ᱴᱷᱤᱠᱜᱮᱭᱟ ᱟᱨᱚ ᱴᱷᱤᱠᱜᱮᱭᱟ ᱛᱚᱵᱮ